ᱦᱮᱸ ᱢᱮᱱᱮᱫᱟᱹᱧ ᱤᱧ ᱱᱚᱸᱰᱮ ᱡᱟᱹᱫᱩᱜᱚᱲᱟ ᱤᱥᱠᱩᱞ ᱠᱷᱚᱱᱤᱧ ᱞᱟᱹᱭᱮᱫᱟ ᱦᱮᱸ ᱡᱟᱹᱫᱩᱜᱚᱲᱟ ᱤᱥᱠᱩᱞ ᱠᱷᱚᱱ ᱢᱟᱥᱴᱟᱨᱤᱧ ᱞᱟᱹᱭᱮᱫᱟ ᱛᱳ ᱟᱦᱟᱞᱟ ᱟᱢ ᱨᱮᱱ ᱜᱤᱫᱽᱨᱟᱹ ᱜᱮᱛᱳ ᱟᱦᱟᱱᱟ ᱵᱮᱥᱨᱟ ᱦᱮᱸ ᱦᱮᱸ ᱟᱪᱪᱷᱟ ᱟᱪᱪᱷᱟ ᱦᱮᱸ ᱛᱳ ᱠᱟᱹᱴᱤᱡ ᱯᱨᱚᱵᱽᱞᱮᱢ ᱦᱩᱭᱟᱠᱟᱱᱟ ᱦᱮᱸ ᱠᱟᱹᱴᱤ ᱨᱩᱣᱟᱹ ᱨᱩᱣᱟᱹ ᱧᱟᱢ ᱟᱠᱟᱫᱮᱭᱟ ᱡᱟᱹᱥᱛᱤ ᱧᱚᱜ ᱛᱳ ᱩᱱᱤ ᱱᱤᱛᱳᱜ ᱠᱟᱹᱴᱤᱡ ᱥᱤᱨᱭᱟᱥ ᱢᱮᱱᱮᱭᱟ ᱴᱷᱤᱠ ᱜᱮᱭᱟ ᱦᱮᱸ ᱠᱮᱞᱟᱥ ᱠᱮᱞᱟᱥ ᱪᱚᱞᱟ ᱠᱟᱹᱞᱤᱱ ᱜᱮ ᱚᱱᱠᱟ ᱵᱩᱢᱤ ᱵᱩᱢᱤ ᱵᱷᱟᱵ ᱚᱱᱮ ᱚᱱᱠᱟᱭ ᱵᱩᱡᱩᱜ ᱠᱟᱱ ᱛᱟᱦᱮᱱᱟ ᱵᱩᱢᱤ ᱵᱟᱲᱟ ᱠᱮᱫᱟᱭ ᱴᱷᱤᱠ ᱜᱮᱭᱟ ᱟᱫᱚ ᱱᱤᱛᱚᱜ ᱫᱚᱦᱟᱜ ᱱᱚᱰᱮ ᱚᱯᱷᱤᱥ ᱨᱩᱢ ᱨᱮᱜᱮ ᱦᱟᱜ ᱟᱹᱜᱩ ᱟᱠᱟᱫᱮᱭᱟᱞᱮ ᱴᱷᱤᱠ ᱦᱮᱱᱟᱜᱼᱟ ᱦᱮᱸ ᱨᱟᱱ ᱠᱚᱫᱚ ᱨᱟᱱ ᱠᱚᱫᱚ ᱮᱢ ᱦᱩᱭᱟᱠᱟᱱᱟ ᱴᱷᱤᱠ ᱜᱮᱭᱟ ᱛᱳ ᱠᱟᱹᱴᱤᱡ ᱛᱟᱲᱟ ᱛᱟᱹᱲᱤᱢ ᱦᱮᱡ ᱞᱮᱱᱠᱷᱟᱱ ᱱᱟᱯᱟᱭ ᱠᱚᱜᱼᱟ ᱚᱠᱟᱨᱮ ᱦᱮᱱᱟᱜ ᱢᱮᱭᱟ ᱱᱤᱛᱳᱜ ᱟᱪᱪᱷᱟ ᱪᱷᱟ ᱪᱷᱟ ᱪᱷᱟ ᱦᱮᱸ ᱛᱳ ᱠᱟᱹᱴᱤᱡ ᱛᱟᱲᱟ ᱛᱟᱹᱲᱤ ᱦᱤᱡᱩᱜ ᱨᱮᱱᱟᱜ ᱮᱢ ᱪᱮᱥᱴᱟᱭᱟ ᱦᱮᱸ ᱦᱮᱸ ᱞᱚᱜᱚᱱ ᱦᱤᱡᱩᱜ ᱨᱮᱱᱟᱜ ᱪᱮᱥᱴᱟᱭᱟ ᱵᱟ ᱢᱟᱱᱮ ᱱᱤᱛᱚᱜ ᱥᱤᱨᱤᱭᱟᱥᱮ ᱵᱩᱡᱩᱜ ᱠᱟᱱᱟ ᱦᱮᱸ ᱟᱨ ᱱᱚᱜᱚ ᱱᱚᱝᱠᱟ ᱵᱮᱯᱟᱨ ᱦᱮᱸ ᱱᱤᱛᱳᱜ ᱫᱚ ᱨᱟᱱ ᱠᱚ ᱨᱟᱱ ᱠᱚ ᱮᱢ ᱦᱩᱭᱟᱠᱟᱱᱟ ᱴᱷᱤᱠ ᱦᱮᱱᱟᱜᱼᱟ ᱨᱟᱱ ᱠᱚ ᱮᱢ ᱦᱩᱭᱟᱠᱟᱱᱟ ᱱᱤᱛᱚᱜ ᱦᱟᱞᱠᱟ ᱠᱮᱵᱚᱞ ᱦᱟᱜ ᱮ ᱠᱟᱹᱴᱤᱡ ᱴᱷᱤᱠ ᱧᱚᱜ ᱮ ᱵᱩᱡᱩᱜ ᱠᱟᱱᱟ ᱦᱮᱛᱳ ᱥᱤᱨᱤᱭᱟᱹᱥ ᱜᱮᱭᱟᱭ ᱱᱚᱛᱳᱜ ᱢᱟᱱᱮ ᱦᱮᱸ ᱟᱢ ᱛᱟᱲᱟ ᱛᱟᱹᱲᱤ ᱦᱤᱡᱩᱜ ᱨᱮᱱᱟᱜ ᱪᱮᱥᱴᱟᱭ ᱢᱮ ᱴᱷᱤᱠ ᱦᱮᱱᱟᱜᱼᱟ ᱦᱮᱸ ᱦᱮᱸ ᱦᱮᱛᱳ ᱴᱷᱤᱠ ᱜᱮᱭᱟ ᱢᱟ ᱛᱟᱦᱚᱞᱮ